ᱡᱩᱵᱚ ᱵᱷᱟᱨᱚᱛᱤ ᱥᱴᱮᱰᱤᱭᱟᱢ ᱚᱱᱟ ᱫᱚ ᱯᱷᱩᱴᱵᱚᱞ ᱠᱷᱮᱞ ᱦᱩᱭᱩᱜᱼᱟ ᱚᱸᱰᱮ ᱫᱚ ᱯᱚᱧᱪᱟᱥ ᱛᱷᱮᱠᱮ ᱥᱟᱴ ᱦᱟᱡᱟᱨ ᱦᱚᱲ ᱠᱚ ᱧᱮᱧᱮᱞ ᱞᱟᱹᱜᱤᱫ ᱠᱚ ᱦᱤᱡᱩᱜᱼᱟ